ᱦᱮᱞᱳ ᱦᱳᱭ ᱱᱚᱶᱟ ᱜᱮ ᱦᱟᱥᱟ ᱰᱩᱝᱨᱤ ᱟᱹᱛᱳ ᱫᱚ ᱦᱳᱭ ᱤᱧᱜᱮ ᱢᱟᱺᱡᱷᱤ ᱵᱩᱲᱦᱤ ᱠᱟᱹᱱᱟᱹᱧ ᱪᱮᱫᱟᱜ ᱪᱮᱫ ᱠᱷᱳᱵᱚᱨ ᱵᱮᱱ ᱞᱟᱹᱭᱟ ᱢᱮᱱᱛᱮ ᱪᱮᱫ ᱠᱩᱞᱤ ᱥᱟᱱᱟᱭᱮᱫ ᱵᱤᱱᱟ ᱳ ᱱᱚᱶᱟ ᱠᱟᱛᱷᱟ ᱵᱟᱲᱟᱭ ᱥᱟᱱᱟᱭᱮᱫ ᱵᱮᱱᱟ ᱦᱳᱭ ᱛᱟᱦᱚᱞᱮ ᱢᱟ ᱞᱟᱹᱭᱮᱫᱟᱞᱤᱧ ᱟᱡᱚᱢ ᱵᱤᱱ ᱛᱟᱦᱚᱞᱮ ᱟᱵᱚ ᱯᱚᱥᱪᱤᱢ ᱵᱟᱝᱞᱟ ᱨᱮᱱ ᱦᱚᱲ ᱠᱚᱫᱚ ᱱᱚᱝᱠᱟ ᱠᱟᱛᱮᱫ ᱠᱚ ᱵᱟᱯᱞᱟᱜᱼᱟ ᱵᱟᱯᱞᱟ ᱞᱟᱹᱭ ᱞᱮᱠᱷᱟᱱ ᱜᱮ ᱵᱟᱯᱞᱟ ᱦᱩᱭᱩᱜᱼᱟᱠᱤ ᱚᱱᱠᱟ ᱫᱚ ᱵᱟᱝ ᱢᱟᱱᱮ ᱵᱟᱨᱭᱟ ᱚᱲᱟᱜ ᱢᱤᱫᱴᱷᱮᱱ ᱠᱚᱨᱛᱮ ᱜᱮᱞᱮ ᱢᱤᱫᱴᱟᱝ ᱛᱟᱞᱟᱨᱮ ᱨᱟᱭᱵᱟᱨᱤᱡ ᱮ ᱫᱚᱨᱠᱟᱨᱚᱜᱼᱟ ᱵᱟᱹᱦᱩ ᱯᱚᱠᱠᱷᱚ ᱛᱮᱦᱚᱸ ᱩᱱᱤ ᱨᱟᱭᱵᱟᱨᱤᱡᱜᱮ ᱡᱟᱶᱭᱟᱭ ᱯᱚᱠᱷᱚ ᱛᱮᱦᱚᱸ ᱩᱱᱤ ᱨᱟᱭᱵᱟᱨᱤᱡ ᱜᱮ ᱛᱚᱵᱮ ᱡᱟᱶᱭᱟᱭ ᱡᱟᱦᱟᱭ ᱡᱟᱶᱭᱟᱭ ᱠᱚᱲᱟ ᱯᱚᱠᱠᱷᱚ ᱠᱷᱚᱱ ᱜᱮ ᱨᱟᱭᱵᱟᱨᱤᱡ ᱫᱚᱠᱚ ᱥᱟᱵᱮᱭᱟ ᱠᱩᱲᱤ ᱜᱤᱫᱽᱨᱟᱹ ᱯᱟᱸᱡᱟᱨᱮ ᱩᱱᱤ ᱦᱚᱸᱭ ᱪᱟᱞᱟᱜᱼᱟ ᱟᱹᱛᱩ ᱟᱹᱛᱩ ᱪᱟᱞᱟᱜᱼᱟ ᱚᱠᱚᱭ ᱴᱟᱜ ᱦᱚᱲ ᱠᱩᱲᱤ ᱜᱤᱫᱽᱨᱟᱹ ᱮᱢᱮᱭᱟᱭ ᱥᱮ ᱵᱟᱭ ᱮᱢᱮᱭᱟ ᱚᱱᱟ ᱦᱚᱸ ᱦᱚᱲ ᱴᱷᱮᱱ ᱠᱟᱛᱷᱟᱭ ᱦᱟᱛᱟᱣᱟ ᱡᱩᱫᱤ ᱚᱱᱠᱟ ᱞᱮᱠᱟᱭ ᱧᱟᱢ ᱠᱮᱫᱮᱭᱟ ᱠᱩᱲᱤ ᱜᱤᱫᱽᱨᱟᱹ ᱡᱮ ᱠᱩᱲᱤ ᱜᱤᱫᱽᱨᱟᱹ ᱱᱟᱦᱮ ᱮᱢᱮᱭᱟᱞᱮ ᱩᱯᱡᱩᱠᱛᱚᱭ ᱦᱩᱭ ᱟᱠᱟᱱᱟ ᱮᱢ ᱠᱟᱭᱟᱞᱮ ᱯᱮᱲᱟ ᱠᱚ ᱞᱟᱹᱭᱮᱫ ᱠᱷᱟᱱ ᱫᱚ ᱚᱱᱠᱟ ᱞᱮᱠᱟᱛᱮ ᱩᱱᱠᱩ ᱠᱚ ᱦᱮᱸ ᱥᱤᱠᱟᱹᱨ ᱠᱮᱫ ᱠᱷᱟᱱ ᱩᱱᱤ ᱨᱟᱭᱵᱟᱨᱤᱡ ᱫᱚ ᱟᱨᱚ ᱠᱚᱲᱟ ᱜᱤᱫᱽᱨᱟᱹ ᱚᱲᱟᱜ ᱮᱨᱩᱭᱟᱹᱲ ᱦᱤᱡᱩᱜᱼᱟ ᱠᱚᱲᱟ ᱜᱤᱫᱽᱨᱟᱹ ᱚᱲᱟᱜ ᱮ ᱨᱩᱭᱟᱹᱲ ᱦᱮᱡ ᱞᱮᱱ ᱠᱷᱟᱱ ᱜᱮ ᱠᱚᱲᱟ ᱜᱤᱫᱽᱨᱟᱹ ᱚᱲᱟᱜ ᱨᱮᱱ ᱦᱚᱲᱮ ᱢᱮᱛᱟ ᱠᱚᱣᱟ ᱦᱮᱸ ᱧᱟᱢ ᱟᱠᱟᱫ ᱯᱤᱭᱟᱹᱧ ᱵᱟᱦᱩ ᱠᱩᱲᱤ ᱜᱤᱫᱽᱨᱟᱹ ᱫᱚ ᱮᱥᱮᱞᱟᱭ ᱩᱥᱩᱞᱟᱭ ᱛᱟᱦᱚᱞᱮ ᱦᱮᱸ ᱜᱮᱠᱚ ᱥᱤᱠᱟᱹᱨ ᱟᱠᱟᱫᱟ ᱛᱟᱦᱚᱞᱮ ᱤᱫᱤ ᱞᱮᱢ ᱩᱱᱠᱩ ᱠᱚ ᱞᱟᱹᱭᱟ ᱠᱚᱲᱟ ᱜᱤᱫᱽᱨᱟᱹ ᱚᱲᱟᱜ ᱨᱮᱱ ᱛᱟᱦᱚᱞᱮ ᱨᱟᱭᱵᱟᱨᱤᱡ ᱛᱟᱞᱟᱛᱮᱜᱮ ᱧᱮ ᱧᱮᱞ ᱫᱚᱠᱚ ᱪᱟᱞᱟᱜᱼᱟ ᱧᱮ ᱧᱮᱞ ᱪᱟᱞᱟᱣ ᱠᱟᱛᱮᱫ ᱱᱩᱠᱩ ᱦᱚᱸ ᱩᱰᱩᱠᱮᱭᱟ ᱠᱩᱲᱤ ᱜᱤᱫᱽᱨᱟᱹ ᱟᱨᱠᱤ ᱜᱚᱰ ᱡᱚᱦᱟᱨ ᱞᱟᱴᱟ ᱫᱟᱜ ᱟᱛᱮ ᱜᱮᱛᱚ ᱠᱷᱟᱱ ᱜᱚᱰ ᱡᱚᱦᱟᱨ ᱫᱚ ᱦᱩᱭᱩᱜᱼᱟ ᱚᱸᱰᱮ ᱠᱩᱥᱤ ᱠᱩᱥᱟᱹᱞᱚᱜᱼᱟ ᱠᱚ ᱚᱲᱟᱜ ᱫᱩᱭᱟᱹᱨ ᱠᱚ ᱧᱮᱞᱟ ᱠᱩᱲᱤ ᱜᱤᱫᱽᱨᱟᱹ ᱠᱚ ᱧᱮᱞᱮᱭᱟ ᱵᱮᱸᱜᱟᱲ ᱠᱚᱪᱟ ᱠᱚ ᱩᱰᱩᱠᱚᱜᱼᱟ ᱛᱟᱦᱚᱞᱮ ᱵᱮᱸᱜᱟᱨ ᱠᱚᱪᱟᱨ ᱨᱚᱯᱚᱲᱚᱜᱼᱟ ᱠᱚ ᱠᱩᱲᱤ ᱜᱤᱫᱽᱨᱟᱹ ᱪᱮᱫ ᱞᱮᱠᱟ ᱵᱚᱱ ᱧᱮᱞ ᱠᱮᱫᱮᱭᱟ ᱡᱚᱛᱚ ᱜᱮᱵᱚᱱ ᱦᱮᱡ ᱟᱠᱟᱱᱟ ᱛᱳ ᱢᱟᱢᱟ ᱢᱟᱹᱢᱤ ᱠᱟᱠᱟ ᱠᱟᱹᱠᱤ ᱛᱟᱦᱚᱞᱮ ᱡᱚᱛᱚ ᱜᱮ ᱠᱩᱥᱤ ᱠᱩᱥᱟᱹᱞ ᱜᱮᱠᱚ ᱢᱮᱱ ᱠᱮᱫᱟ ᱚᱱᱠᱟ ᱞᱮᱠᱟ ᱛᱮᱠᱚ ᱟᱨᱦᱚ ᱫᱚᱦᱚᱲᱟ ᱠᱚ ᱵᱚᱞᱚ ᱨᱩᱣᱟᱹᱲ ᱮᱱᱟ ᱵᱚᱞᱚ ᱨᱩᱣᱟᱹᱲ ᱠᱟᱛᱮ ᱟᱨᱚ ᱜᱚᱰ ᱡᱚᱦᱟᱨ ᱠᱟᱛᱮ ᱩᱱᱠᱩ ᱫᱚᱠᱚ ᱩᱰᱩᱠ ᱦᱮᱡ ᱮᱱᱟ ᱛᱟᱦᱚᱞᱮ ᱨᱟᱭᱵᱟᱨᱤᱡ ᱛᱟᱞᱟ ᱛᱮᱜᱮ ᱠᱷᱚᱵᱚᱨ ᱫᱚᱠᱚ ᱵᱷᱮᱡᱟᱭᱟ ᱠᱚᱲᱟ ᱜᱤᱫᱽᱨᱟᱹ ᱚᱲᱟᱜ ᱨᱮᱱ ᱜᱮ ᱡᱮ ᱟᱞᱮ ᱫᱚᱞᱮ ᱠᱩᱥᱤ ᱟᱠᱟᱱᱟ ᱛᱟᱦᱚᱞᱮ ᱟᱠᱚ ᱦᱮᱡ ᱚᱪᱚ ᱟᱹᱱᱤᱡ ᱠᱚ ᱚᱲᱟᱜ ᱫᱩᱣᱟᱹᱨ ᱧᱮᱞ ᱠᱚ ᱡᱟᱶᱟᱭ ᱧᱮᱧᱮᱞ ᱛᱟᱦᱚᱞᱮ ᱚᱱᱠᱟ ᱜᱮ ᱠᱩᱲᱤ ᱜᱤᱫᱽᱨᱟᱹ ᱚᱲᱟᱜ ᱨᱮᱱᱦᱚᱸ ᱤᱫᱤ ᱠᱚᱣᱟᱭ ᱨᱟᱭᱵᱟᱨᱤᱡ ᱜᱮ ᱠᱚᱲᱟ ᱜᱤᱫᱽᱨᱟᱹ ᱚᱲᱟᱜ ᱢᱟᱱᱮ ᱡᱟᱶᱟᱭ ᱧᱮᱞ ᱩᱱᱠᱩ ᱦᱚᱸ ᱡᱟᱶᱟᱭ ᱠᱚ ᱧᱮᱞᱮᱭᱟ ᱚᱲᱟᱜ ᱫᱩᱣᱟᱹᱨ ᱠᱚ ᱧᱮᱞᱟ ᱛᱟᱠᱚᱭᱟ ᱠᱩᱲᱤ ᱜᱤᱫᱽᱨᱟᱹ ᱢᱤᱫ ᱫᱤᱱ ᱞᱟᱹᱜᱤᱫ ᱛᱚ ᱵᱟᱭ ᱮᱢᱮᱭᱟ ᱠᱩᱲᱤ ᱜᱤᱫᱽᱨᱟᱹ ᱫᱚ ᱠᱩᱲᱤ ᱜᱤᱫᱽᱨᱟᱹᱣᱟᱜ ᱵᱷᱚᱵᱤᱥᱚᱛ ᱞᱟᱹᱜᱤᱫ ᱛᱮᱜᱮ ᱠᱩᱲᱤ ᱜᱤᱫᱽᱨᱟᱹ ᱫᱚᱭ ᱮᱢᱮᱭᱟ ᱚᱲᱟᱜ ᱫᱩᱣᱟᱹᱨᱮ ᱧᱮᱞ ᱛᱟᱠᱚᱭᱟ ᱦᱟᱥᱟ ᱡᱟᱭᱜᱟᱭ ᱠᱚᱠᱚ ᱧᱮᱞᱟ ᱛᱟᱦᱚᱞᱮ ᱩᱱᱠᱩ ᱦᱚᱸ ᱞᱟᱹᱭ ᱠᱮᱫᱟ ᱠᱚ ᱦᱮᱸ ᱴᱷᱤᱠ ᱜᱮᱭᱟ ᱚᱲᱟᱜ ᱫᱩᱣᱟᱹᱨ ᱦᱚᱸ ᱮᱢ ᱠᱟᱭᱟ ᱵᱚᱱ ᱠᱩᱲᱤ ᱜᱤᱫᱽᱨᱟᱹ ᱚᱱᱠᱟ ᱞᱮᱠᱟᱛᱮ ᱛᱟᱦᱚᱞᱮ ᱢᱤᱫ ᱴᱟᱝ ᱵᱟᱯᱞᱟ ᱠᱟᱹᱢᱤ ᱛᱮᱭᱟᱨ ᱠᱚᱨᱛᱮ ᱜᱮᱞᱮ ᱡᱟᱦᱟᱸᱭ ᱠᱚᱲᱟ ᱜᱤᱫᱽᱨᱟᱹ ᱨᱮᱱ ᱢᱟᱹᱞᱤᱠ ᱩᱱᱤᱫᱚ ᱱᱟᱜᱽ ᱠᱷᱟᱱ ᱟᱛᱳ ᱦᱚᱲ ᱴᱷᱮᱱ ᱫᱚᱭ ᱞᱟᱹᱭ ᱜᱮᱭᱟ ᱦᱟᱜ ᱢᱟᱹᱡᱷᱤ ᱜᱚᱰᱮᱛ ᱫᱚ ᱡᱮ ᱵᱟᱹᱦᱩ ᱠᱩᱲᱤ ᱞᱮ ᱧᱟᱢ ᱟᱠᱟᱫᱮᱭᱟ ᱛᱟᱦᱚᱞᱮ ᱫᱤᱱ ᱫᱚᱞᱮ ᱜᱚᱴᱟ ᱟᱠᱟᱫᱟ ᱦᱚᱨᱚᱜ ᱪᱤᱱ ᱥᱟᱨ ᱥᱟᱹᱜᱩᱱ ᱞᱮᱠᱟᱛᱮ ᱚᱱᱠᱟ ᱞᱮᱠᱟᱛᱮ ᱫᱤᱱ ᱠᱮᱫᱟ ᱠᱚ ᱥᱚᱱᱤ ᱵᱟᱨ ᱥᱮ ᱢᱚᱝᱜᱚᱞ ᱵᱟᱨ ᱥᱮ ᱵᱩᱫᱷᱚ ᱵᱟᱨ ᱚᱱᱠᱟ ᱠᱚ ᱫᱤᱱ ᱠᱮᱫᱟ ᱡᱟᱜᱮ ᱢᱤᱫ ᱴᱟᱝ ᱫᱤᱱ ᱠᱚ ᱜᱚᱴᱟ ᱠᱮᱫᱟ ᱵᱷᱟᱹᱜᱤ ᱵᱟᱨ ᱧᱮᱞ ᱛᱮ ᱚᱱᱠᱟᱭ ᱤᱫᱤ ᱠᱮᱫ ᱠᱚᱣᱟ ᱠᱩᱲᱤ ᱜᱤᱫᱽᱨᱟᱹ ᱚᱲᱟᱜ ᱜᱮ ᱯᱩᱭᱞᱳ ᱫᱚ ᱠᱚᱲᱟ ᱜᱤᱫᱽᱨᱟᱹ ᱚᱲᱟᱜ ᱠᱷᱚᱱ ᱧᱮᱧᱮᱞ ᱫᱚᱠᱚ ᱪᱟᱞᱟᱜᱼᱟ ᱥᱟᱨ ᱥᱟᱹᱜᱩᱱ ᱫᱚ ᱚᱸᱰᱮ ᱠᱚ ᱪᱟᱞᱟᱜ ᱛᱮ ᱠᱟᱹᱢᱤ ᱛᱮᱭᱟᱜ ᱫᱚ ᱟᱹᱰᱤ ᱠᱤᱪᱷᱩ ᱦᱮᱱᱟᱜᱼᱟ ᱟᱨᱠᱤ ᱥᱟᱨ ᱥᱟᱹᱜᱩᱱ ᱛᱮᱭᱟᱜ ᱛᱮᱫᱚ ᱢᱟᱱᱮ ᱞᱩᱜᱲᱤ ᱞᱟᱹᱯᱩᱜ ᱞᱟᱜᱟᱣ ᱟᱠᱚᱣᱟ ᱜᱮᱫᱟᱜ ᱟᱨᱠᱤ ᱛᱟᱦᱚᱞᱮ ᱚᱸᱰᱮ ᱠᱚᱨᱟᱣ ᱠᱟᱛᱮᱫ ᱡᱚᱛᱚ ᱠᱤᱪᱷᱩ ᱟᱫᱚ ᱨᱟᱭᱵᱟᱨ ᱦᱟᱛ ᱛᱮᱜᱮ ᱱᱚᱸᱰᱮ ᱡᱟᱶᱟᱭ ᱚᱲᱟᱜ ᱠᱚ ᱟᱨᱦᱚᱸᱠᱚ ᱦᱤᱡᱩᱜᱼᱟ ᱚᱱᱠᱟ ᱜᱮ ᱡᱟᱶᱟᱭ ᱦᱚᱸᱠᱚ ᱥᱟᱨ ᱥᱟᱹᱜᱩᱱᱮᱭᱟ ᱥᱟᱨ ᱥᱟᱹᱜᱩᱱ ᱠᱟᱛᱮᱫ ᱫᱤᱱ ᱠᱚ ᱜᱚᱴᱟᱭᱟ ᱡᱮ ᱟᱞᱮ ᱫᱚ ᱵᱷᱟᱹᱜᱮ ᱞᱚᱜᱱᱚ ᱠᱚ ᱧᱮᱞᱟ ᱞᱚᱜᱱᱚ ᱠᱚ ᱥᱟᱵᱟ ᱞᱚᱜᱱᱚ ᱥᱟᱵ ᱠᱟᱛᱮᱫ ᱵᱟᱯᱞᱟ ᱠᱟᱹᱢᱤ ᱦᱚᱨᱟ ᱠᱚ ᱟᱲᱜᱳᱱᱟ ᱵᱟᱯᱞᱟ ᱨᱮᱫᱚ ᱟᱹᱰᱤ ᱜᱟᱱ ᱜᱮ ᱞᱟᱹᱭ ᱞᱟᱹᱠᱛᱤ ᱫᱚ ᱞᱟᱜᱟᱜᱼᱟ ᱡᱮᱢᱚᱱ ᱡᱟᱶᱟᱭ ᱚᱲᱟᱜ ᱠᱚᱜᱮ ᱫᱟᱹᱣᱲᱟᱹ ᱠᱚ ᱞᱟᱜᱟᱣ ᱟᱠᱚᱣᱟ ᱫᱟᱹᱣᱲᱟᱹ ᱠᱚ ᱤᱫᱤᱭᱟ ᱟᱪᱪᱷᱟ ᱥᱚᱴ ᱛᱮᱜᱮᱧ ᱞᱟᱹᱭᱟᱢ ᱠᱟᱱᱟ ᱩᱱᱟᱹᱜ ᱫᱚ ᱵᱟᱹᱧ ᱞᱟᱹᱭᱟᱢ ᱠᱟᱱᱟ ᱡᱮ ᱵᱟᱯᱞᱟ ᱠᱚ ᱪᱟᱞᱟᱜᱼᱟ ᱵᱟᱯᱞᱟ ᱠᱚ ᱪᱟᱞᱟᱜᱼᱟ ᱠᱩᱲᱤ ᱜᱤᱫᱽᱨᱟᱹ ᱚᱲᱟᱜ ᱵᱟᱯᱞᱟ ᱠᱚ ᱪᱟᱞᱟᱣ ᱮᱱᱛᱮ ᱦᱟᱱᱰᱮ ᱥᱮᱱ ᱠᱟᱛᱮᱫ ᱥᱩᱱᱩᱢ ᱥᱟᱥᱟᱝ ᱦᱚᱸᱠᱚ ᱚᱡᱚᱜᱟ ᱠᱚᱲᱟ ᱜᱤᱫᱽᱨᱟᱹ ᱦᱚᱸᱠᱚ ᱚᱡᱚᱜ ᱠᱟᱛᱮ ᱠᱚ ᱤᱫᱤᱭᱮᱭᱟ ᱟᱨᱠᱤ ᱠᱩᱲᱤ ᱜᱤᱫᱽᱨᱟ ᱥᱩᱱᱩᱢ ᱥᱟᱥᱟᱝ ᱫᱚᱠᱚ ᱚᱡᱚᱜ ᱟᱭᱟ ᱠᱩᱲᱤ ᱜᱤᱫᱽᱨᱟᱹ ᱥᱩᱱᱩᱢ ᱥᱟᱥᱟᱝ ᱚᱡᱚᱜ ᱠᱟᱛᱮᱫ ᱜᱮ ᱢᱟᱱᱮ ᱵᱟᱯᱞᱟ ᱫᱚ ᱦᱩᱭᱩᱜᱼᱟ ᱵᱟᱯᱞᱟ ᱫᱚ ᱦᱩᱭᱩᱜᱼᱟ ᱱᱚᱝᱠᱟ ᱵᱟᱯᱞᱟ ᱦᱩᱭᱩᱜᱼᱟ ᱢᱟᱱᱮ ᱵᱮᱲᱟ ᱨᱟᱠᱟᱵ ᱯᱤᱨᱤᱞ ᱯᱤᱨᱤᱞ ᱵᱟᱯᱞᱟ ᱫᱚ ᱥᱤᱸᱫᱨᱟᱹ ᱫᱟᱱ ᱫᱚ ᱟᱨᱠᱤ ᱦᱩᱭᱩᱜᱼᱟ ᱟᱸᱡᱚᱢ ᱠᱮᱫᱟᱢ ᱱᱚᱜ ᱱᱚᱝᱠᱟ ᱵᱷᱟᱵᱛᱮ ᱯᱚᱥᱪᱤᱱ ᱵᱟᱝᱞᱟ ᱨᱮᱱ ᱦᱚᱲ ᱠᱚᱫᱚ ᱠᱚ ᱵᱟᱯᱞᱟᱜᱼᱟ ᱟᱨᱠᱤ ᱴᱷᱤᱠ ᱜᱮᱭᱟ ᱛᱟᱦᱚᱞᱮ ᱫᱚᱦᱚᱭᱮᱫᱟᱹᱧ ᱦᱮᱸ